ᱜᱩᱨᱤᱡ ᱫᱚ ᱢᱤᱫᱴᱟᱝ ᱮᱱᱴᱤᱥᱮᱯᱴᱤ ᱡᱤᱱᱤᱥ ᱠᱟᱱᱟ ᱚᱱᱟᱛᱮ ᱱᱚᱣᱟ ᱥᱟᱱᱛᱟᱲ ᱥᱚᱢᱟᱡᱽ ᱨᱮᱱ ᱦᱚᱲ ᱫᱚ ᱫᱟᱜ ᱨᱮ ᱜᱩᱨᱤᱡ ᱢᱮᱥᱟ ᱠᱟᱛᱮ ᱵᱚᱞᱚᱱ ᱫᱩᱣᱟᱹᱨ ᱠᱚ ᱜᱩᱨᱤᱡ ᱯᱷᱟᱨᱪᱟᱭᱟ ᱡᱤᱵᱟᱱᱩ ᱢᱩᱠᱛᱚ ᱞᱟᱹᱜᱤᱫ ᱜᱮ